ᱦᱮᱸ ᱤᱧ ᱜᱤᱫᱽᱨᱟᱹ ᱩᱢᱮᱨ ᱨᱮᱫᱚ ᱠᱟᱹᱴᱤᱡ ᱩᱛᱟᱹᱨ ᱩᱢᱮᱨ ᱨᱮ ᱢᱚᱬᱮ ᱛᱩᱨᱩᱭ ᱩᱢᱮᱨ ᱨᱮᱫᱚ ᱤᱧ ᱚᱲᱟᱜ ᱜᱟᱱᱟᱰᱤ ᱠᱷᱚᱱᱟᱜ ᱠᱩᱞᱦᱤ ᱨᱟᱪᱟ ᱠᱩᱞᱦᱤ ᱠᱚᱨᱮᱧ ᱫᱟᱬᱟᱱ ᱠᱟᱱ ᱛᱟᱦᱮᱱᱟ ᱚᱱᱟ ᱠᱚᱨᱮ ᱜᱮᱧ ᱠᱷᱮᱞ ᱠᱟᱱ ᱛᱟᱦᱮᱱᱟ ᱚᱱᱟ ᱚᱠᱛᱚ ᱨᱮᱫᱚ ᱡᱚᱠᱷᱚᱱ ᱟᱨᱚᱧ ᱞᱟᱦᱟ ᱩᱢᱮᱨ ᱤᱫᱤᱜ ᱠᱟᱱᱟᱧ ᱩᱱᱫᱚ ᱞᱟᱹᱴᱩ ᱤᱫᱤᱜ ᱠᱟᱱᱟᱧ ᱩᱱᱫᱚ ᱜᱟᱛᱮ ᱠᱚ ᱟᱛᱮᱜ ᱵᱤᱨ ᱫᱟᱨᱮ ᱠᱚ ᱟᱹᱜᱩ ᱠᱟᱛᱮ ᱠᱷᱮᱞ ᱠᱟᱱ ᱛᱟᱦᱮᱸ ᱱᱟᱞᱮ ᱟᱨ ᱟᱞᱮᱞᱮ ᱚᱱᱟ ᱠᱷᱚᱱᱟᱜ ᱟᱨᱚ ᱠᱟᱹᱴᱤᱡ ᱩᱢᱮᱨ ᱞᱮᱱᱠᱷᱟᱱ ᱫᱚ ᱰᱟᱝᱨᱤ ᱜᱩᱯᱤ ᱠᱚ ᱢᱮᱨᱚᱢ ᱜᱩᱯᱤ ᱠᱚ ᱦᱟᱸᱜ ᱤᱧ ᱥᱮᱱᱚᱜ ᱠᱟᱱ ᱛᱟᱦᱮᱱᱟ ᱜᱟᱛᱮ ᱠᱚ ᱟᱛᱮᱜ ᱟᱨ ᱵᱤᱨ ᱫᱟᱨᱮ ᱜᱟᱡᱟᱲ ᱠᱚᱨᱮ ᱦᱟᱸᱜ ᱫᱟᱬᱟᱱᱤᱧ ᱥᱮᱱᱚᱜ ᱠᱟᱱ ᱛᱟᱦᱮᱱᱟ ᱚᱱᱟ ᱚᱠᱛᱚ ᱨᱮᱫᱚ ᱟᱨ ᱚᱱᱟ ᱞᱟᱹᱴᱩ ᱠᱟᱛᱮ ᱫᱚ ᱡᱚᱠᱷᱚᱱ ᱤᱥᱠᱩᱞ ᱠᱚᱨᱮ ᱠᱷᱚᱱ ᱤᱧ ᱪᱟᱞᱟᱣᱱᱟ ᱩᱱᱫᱚ ᱢᱟᱱᱮ ᱥᱟᱺᱜᱤᱧ ᱥᱮᱱ ᱫᱟᱬᱟᱱᱤᱧ ᱥᱮᱱ ᱠᱟᱹᱱᱟᱹᱧ ᱡᱟᱦᱟᱸ ᱫᱚ ᱥᱟᱹᱢᱩᱫ ᱠᱚᱨᱮᱦᱚᱸ ᱫᱟᱬᱟᱱᱤᱧ ᱥᱮᱱ ᱠᱟᱹᱱᱟᱹᱧ